ᱟᱞᱮᱭᱟᱜ ᱱᱚᱝᱠᱟᱱ ᱢᱤᱫᱴᱟᱝ ᱨᱮᱥᱤᱯᱤ ᱢᱮᱱᱟᱜ ᱟᱠᱟᱫᱼᱟ ᱢᱟᱱᱮ ᱯᱟᱹᱦᱤᱞ ᱠᱷᱚᱱᱟᱜ ᱡᱟᱦᱟᱸ ᱠᱚ ᱠᱚᱨᱟᱣ ᱟᱹᱜᱩᱭᱮᱫ ᱫᱚ ᱯᱟᱛᱲᱟ ᱯᱤᱴᱷᱟᱹ ᱦᱟᱯᱲᱟᱢ ᱠᱚ ᱠᱷᱚᱱᱟᱜ ᱠᱷᱚᱱᱦᱚᱸ ᱢᱟᱱᱮ ᱯᱟᱛᱲᱟ ᱯᱤᱴᱷᱟᱹ ᱫᱚ ᱢᱮᱱᱟᱜ ᱛᱟᱵᱚᱱᱟ ᱚᱱᱟ ᱯᱟᱛᱲᱟ ᱯᱤᱴᱷᱟᱹ ᱫᱚ ᱟᱭᱳ ᱦᱚᱲ ᱴᱷᱮᱱ ᱠᱷᱚᱱᱟᱜ ᱤᱧ ᱥᱮᱬᱟᱣᱟᱠᱟᱫᱟ ᱚᱱᱟ ᱟᱭᱳ ᱦᱚᱲ ᱠᱚᱨᱟᱣ ᱠᱟᱛᱮ ᱡᱚᱢ ᱦᱚᱪᱚᱣᱟᱠᱟᱫ ᱞᱮᱭᱟᱭ ᱱᱤᱛᱳᱜ ᱤᱧᱤᱧ ᱥᱮᱬᱟ ᱟᱠᱟᱫ ᱛᱮ ᱤᱧᱤᱧ ᱛᱮᱭᱮᱨᱮᱫᱟ ᱤᱧ ᱡᱮᱢᱚᱱᱤᱧ ᱛᱮᱭᱟᱨᱮᱫᱟ ᱛᱮᱭᱟᱨᱤᱫᱟᱹᱧ ᱟᱫᱣᱟ ᱪᱟᱣᱞᱮ ᱦᱚᱞᱚᱝ ᱛᱮ ᱟᱫᱚᱣᱟ ᱪᱟᱣᱞᱮ ᱦᱚᱞᱚᱝ ᱫᱚᱧ ᱥᱤᱯᱤ ᱠᱮᱫᱟ ᱥᱟᱯᱟ ᱠᱟᱛᱮ ᱡᱟᱦᱟᱸ ᱯᱟᱛᱲᱟ ᱯᱤᱴᱷᱟᱹ ᱵᱮᱱᱟᱣ ᱠᱚᱛᱛᱮ ᱜᱮᱞᱮ ᱥᱩᱠᱨᱤ ᱡᱤᱞ ᱫᱚᱨᱠᱟᱨᱚᱜᱼᱟ ᱯᱟᱛᱲᱟ ᱯᱤᱴᱷᱟᱹ ᱵᱮᱱᱟᱣ ᱠᱚᱛᱛᱮ ᱥᱩᱠᱨᱤ ᱡᱤᱞᱤᱧ ᱢᱮᱥᱟ ᱠᱮᱫᱟ ᱟᱫᱚ ᱦᱚᱞᱚᱝ ᱥᱤᱯᱤ ᱠᱮᱫ ᱛᱮ ᱥᱩᱠᱨᱩ ᱡᱤᱞᱤᱧ ᱢᱮᱥᱟ ᱠᱮᱫᱟ ᱯᱮᱸᱭᱟᱡ ᱨᱟᱥᱩᱱᱤᱧ ᱢᱮᱥᱟᱣᱟᱫᱟ ᱢᱚᱥᱞᱟ ᱠᱚ ᱢᱚᱬᱮ ᱜᱚᱴᱟᱝ ᱥᱟᱠᱟᱢᱛᱮ ᱡᱟᱦᱟᱸ ᱯᱟᱛᱲᱟᱹ ᱨᱚᱜ ᱟᱠᱟᱫ ᱫᱚ ᱚᱱᱟ ᱯᱟᱛᱲᱟ ᱨᱮ ᱱᱚᱣᱟ ᱦᱚᱞᱚᱝ ᱥᱤᱯᱤ ᱦᱚᱝᱤᱧ ᱢᱮᱥᱟ ᱠᱚᱫᱟ ᱛᱟᱨᱯᱚᱨᱮ ᱯᱟᱛᱰᱟ ᱯᱤᱴᱷᱟᱹᱧ ᱵᱮᱱᱟᱣ ᱠᱮᱫᱟ ᱯᱟᱛᱲᱟ ᱯᱤᱴᱷᱟᱹ ᱵᱮᱱᱟᱣ ᱠᱟᱛᱮ ᱠᱟᱨᱟᱦᱤ ᱪᱩᱞᱦᱟᱹ ᱨᱤᱧ ᱫᱷᱤᱯᱟᱹᱣ ᱟᱠᱟᱫᱟ ᱟᱨᱠᱤ ᱪᱩᱞᱦᱟᱹ ᱨᱮ ᱫᱷᱤᱯᱟᱹᱣ ᱠᱟᱛᱮ ᱚᱱᱟ ᱡᱟᱦᱟᱸ ᱨᱮ ᱯᱟᱛᱲᱟ ᱯᱤᱴᱷᱟᱹᱧ ᱵᱮᱱᱟᱣ ᱟᱠᱟᱫ ᱫᱚ ᱚᱱᱟ ᱯᱟᱛᱲᱟ ᱯᱤᱴᱷᱟᱹ ᱫᱚ ᱠᱟᱨᱟᱦᱤ ᱨᱤᱧ ᱞᱟᱫᱮ ᱠᱮᱫᱟ ᱢᱟᱱᱮ ᱮᱢ ᱠᱮᱫᱟ ᱮᱢ ᱠᱟᱛᱮ ᱢᱤᱫ ᱜᱷᱟᱹᱲᱤᱡ ᱯᱚᱨᱮᱧ ᱧᱮᱞ ᱠᱮᱫᱟ ᱡᱮ ᱩᱞᱴᱟᱹ ᱯᱟᱞᱴᱟ ᱠᱟᱛᱮᱧ ᱧᱮᱞ ᱠᱮᱫᱟ ᱤᱥᱤᱱᱟᱠᱟᱱᱟ ᱥᱮ ᱵᱟᱝ ᱤᱥᱤᱱ ᱩᱞᱴᱟᱹ ᱯᱟᱞᱴᱟ ᱠᱟᱛᱮᱧ ᱧᱮᱞ ᱠᱮᱫᱟ ᱤᱥᱤᱱ ᱟᱠᱟᱱᱟ